ᱦᱮᱞᱳ ᱤᱧ ᱢᱟᱹᱫᱟᱹᱲᱤᱭᱟᱹᱧ ᱨᱚᱲᱫᱟ ᱟᱢᱫᱚ ᱚᱠᱚᱭ ᱠᱟᱱᱛᱮ ᱚᱻ ᱟᱞᱮᱭᱟᱜ ᱫᱚ ᱡᱚᱛᱚᱣᱟᱜ ᱜᱮ ᱢᱮᱱᱟᱜᱼᱟ ᱟᱫᱚ ᱰᱷᱚᱞ ᱦᱚᱸ ᱢᱮᱱᱟᱜᱼᱟ ᱛᱚᱵᱽᱞᱟ ᱦᱚᱸ ᱢᱮᱱᱟᱜᱼᱟ ᱮᱢᱟᱱ ᱛᱮᱭᱟᱜ ᱠᱮᱥᱤᱭᱳ ᱠᱚ ᱢᱮᱱᱟᱜᱼᱟ ᱡᱚᱛᱚᱣᱟᱜ ᱜᱮ ᱢᱮᱱᱟᱜᱼᱟ ᱟᱫᱚ ᱦᱮᱸ ᱡᱚᱛᱚᱣᱟᱜ ᱜᱮ ᱢᱮᱱᱟᱜ ᱛᱟᱞᱮ ᱪᱮᱫᱟᱜ ᱵᱟᱝ ᱟᱞᱮ ᱦᱚᱸ ᱱᱟᱪᱚᱱᱤᱭᱟᱹᱞᱮ ᱥᱮᱸᱫᱽᱨᱟ ᱵᱟᱲᱟᱭᱮᱫ ᱠᱚ ᱛᱟᱦᱮᱱᱟ ᱢᱟᱱᱮ ᱮᱱᱛᱮᱫ ᱦᱟᱯᱮᱥᱮᱧ ᱯᱷᱳᱱ ᱠᱟᱜ ᱞᱮᱜᱮ ᱱᱚᱰᱮ ᱞᱟᱹᱭ ᱫᱚᱠᱚ ᱢᱮᱱᱟᱜ ᱠᱚᱣᱟ ᱚᱱᱟ ᱛᱮᱜᱮᱧ ᱯᱷᱳᱱ ᱞᱮᱫᱟ ᱚᱻ ᱟᱞᱮ ᱫᱚ ᱥᱚᱢᱚᱭ ᱫᱚ ᱯᱷᱨᱤ ᱜᱮᱭᱟᱞᱮ ᱮᱱᱛᱮᱫ ᱟᱞᱮ ᱦᱚᱸ ᱮᱭᱥᱮ ᱦᱚᱸ ᱫᱤᱱᱟᱹᱢ ᱦᱤᱞᱳᱜ ᱚᱲᱟᱜ ᱠᱚᱨᱮ ᱦᱚᱸᱞᱮ ᱨᱩ ᱵᱟᱲᱟᱭᱟ ᱚᱱᱟ ᱱᱟᱪᱚᱱᱤᱭᱟᱹ ᱵᱚᱞᱮ ᱮᱱᱮᱡ ᱠᱚᱦᱚᱸ ᱵᱟᱞᱮ ᱧᱟᱢ ᱠᱚᱛᱮ ᱚᱲᱟᱜ ᱠᱚᱨᱮᱫ ᱞᱮ ᱨᱩ ᱵᱟᱲᱟᱭᱟ ᱟᱪᱪᱷᱟ ᱴᱷᱤᱠ ᱜᱮᱭᱟ ᱢᱤᱫᱴᱮᱱ ᱢᱮᱱᱟᱜ ᱠᱚᱣᱟ ᱱᱚᱝᱠᱟᱱ ᱠᱚ ᱟᱫᱚ ᱯᱷᱳᱱ ᱟᱠᱚᱢᱮ ᱥᱟᱹᱨᱤᱜᱮ ᱢᱮᱱᱫᱟ ᱱᱚᱝᱠᱟ ᱱᱚᱝᱠᱟ ᱟᱫᱚ ᱚᱱᱟ ᱤᱭᱟᱹ ᱛᱮᱜᱮᱧ ᱯᱷᱳᱱ ᱞᱮᱫᱟ ᱟᱫᱚ ᱟᱯᱮ ᱯᱮ ᱨᱮᱵᱮᱱ ᱠᱷᱟᱡ ᱫᱚ ᱟᱞᱮ ᱞᱮ ᱮᱱᱛᱮᱫ ᱞᱮ ᱨᱩᱭᱟ ᱟᱯᱮ ᱥᱟᱶ ᱛᱮᱞᱮ ᱫᱚᱞᱚᱜᱼᱟ ᱦᱮᱸ ᱦᱮᱸ ᱦᱮᱸ ᱢᱮᱱᱟᱜ ᱛᱟᱞᱮ ᱜᱮᱭᱟ ᱡᱚᱛᱚᱣᱟᱜ ᱜᱮ ᱢᱟᱹᱭᱤᱠ ᱠᱚᱦᱚᱸ ᱡᱚᱛᱚ ᱦᱮᱸ ᱦᱮᱸ ᱦᱮᱸ ᱦᱮᱸ ᱟᱞᱮᱭᱟᱜ ᱦᱟᱸᱰᱮ ᱦᱩᱭᱩᱜ ᱠᱟᱱᱟ ᱵᱷᱚᱜᱽᱱᱟᱰᱤ ᱛᱤᱨᱤᱥ ᱡᱩᱱ ᱟᱨ ᱚᱸᱰᱮ ᱵᱚᱱ ᱪᱟᱞᱟᱜᱼᱟ ᱦᱮᱸ ᱟᱯᱮ ᱦᱚᱸ ᱯᱟᱹᱧᱪᱤ ᱥᱟᱹᱲᱤ ᱵᱟᱸᱫᱮ ᱟᱹᱜᱩᱭ ᱯᱮ ᱟᱞᱮ ᱦᱚᱸ ᱯᱟᱹᱧᱪᱤ ᱫᱷᱩᱛᱤ ᱞᱮ ᱵᱟᱸᱫᱮ ᱤᱫᱤᱭᱟ ᱦᱮᱸ ᱮᱱᱛᱮᱫ ᱛᱷᱚᱲᱟᱜᱟᱱ ᱯᱮᱠᱴᱤᱥ ᱧᱚᱜᱟᱵᱚᱱ ᱪᱮᱫ ᱞᱮᱠᱟ ᱛᱚᱵᱮ ᱦᱟᱱᱟ ᱠᱚ ᱛᱷᱚᱲᱟᱜᱟᱱ ᱦᱟᱱᱛᱮ ᱱᱟᱛᱮ ᱛᱚᱵᱮ ᱛᱚ ᱩᱱᱠᱩ ᱦᱚᱲ ᱠᱚᱦᱚᱸ ᱠᱚ ᱧᱮᱞ ᱵᱚᱱᱟ ᱩᱱᱠᱩ ᱦᱚᱸ ᱠᱩᱥᱤ ᱠᱚ ᱧᱮᱞ ᱵᱚᱱᱟ ᱨᱟᱹᱥᱠᱟᱹ ᱟᱠᱚ ᱩᱱᱠᱩ ᱦᱚᱸ ᱢᱚᱡᱽ ᱠᱚ ᱧᱮᱞ ᱛᱮ ᱩᱱᱠᱩ ᱱᱚᱛᱮᱱ ᱠᱚᱠᱚ ᱮᱱᱮᱡᱱᱟ ᱦᱟᱱᱠᱟ ᱱᱚᱝᱠᱟ ᱟᱹᱰᱤ ᱢᱚᱡᱽ ᱠᱚ ᱮᱱᱮᱡ ᱠᱟᱱᱟ ᱦᱮᱸ ᱦᱮᱸ ᱚᱱᱟ ᱨᱮᱱᱟᱜ ᱦᱚᱸ ᱢᱮᱱᱟᱜ ᱛᱟᱞᱮᱭᱟ ᱚᱱᱟ ᱛᱩᱢᱫᱟᱜ ᱦᱮᱸ ᱦᱮᱸ ᱢᱟ ᱛᱚᱵᱮ